ᱱᱮᱦᱚᱨ ᱜᱮ ᱡᱚᱦᱟᱨ ᱜᱮ ᱥᱟᱱᱟᱢ ᱠᱚᱧ ᱵᱟᱲᱟᱭ ᱦᱚᱪᱚᱭᱮᱫ ᱯᱮᱭᱟ ᱡᱮ ᱱᱚᱸᱰᱮ ᱟᱞᱮ ᱱᱚᱣᱟ ᱥᱟᱢᱱᱮ ᱨᱮ ᱵᱩᱱᱤᱭᱟᱫᱯᱩᱨ ᱨᱮ ᱚᱸᱰᱮ ᱢᱤᱫᱴᱮᱱ ᱠᱟᱹᱞᱤ ᱢᱮᱞᱟ ᱦᱩᱭᱩᱜᱼᱟ ᱠᱟᱹᱞᱤ ᱢᱮᱞᱟ ᱵᱟᱠᱷᱨᱟ ᱫᱚᱧ ᱵᱟᱲᱟᱭ ᱦᱚᱪᱚᱭᱮᱫ ᱯᱮᱭᱟ ᱡᱮ ᱚᱸᱰᱮ ᱫᱚ ᱥᱟᱱᱟᱢ ᱞᱮᱠᱟᱱ ᱦᱚᱲ ᱠᱚ ᱥᱚᱦᱚᱨ ᱥᱮᱴᱮᱨᱚᱜᱼᱟ ᱡᱮ ᱚᱸᱰᱮ ᱫᱚ ᱥᱟᱺᱜᱤᱧ ᱨᱮᱱ ᱟᱥᱮ ᱯᱟᱥᱮ ᱨᱮᱱ ᱡᱮ ᱞᱟᱦᱟ ᱛᱮᱫᱚ ᱱᱤᱝᱠᱟ ᱠᱚᱢᱜᱮ ᱦᱩᱭ ᱵᱟᱲᱟᱜ ᱠᱟᱱ ᱛᱟᱦᱮᱱᱟ ᱞᱟᱦᱟ ᱛᱮᱫᱚ ᱦᱚᱲ ᱵᱟᱠᱚ ᱦᱤᱡᱩᱜ ᱠᱟᱱ ᱛᱟᱦᱮᱱᱚᱜᱼᱟ ᱵᱟᱠᱚ ᱵᱟᱲᱟᱭ ᱠᱟᱱ ᱛᱟᱦᱮᱱᱟ ᱚᱱᱠᱟ ᱡᱩᱫᱤ ᱞᱟᱹᱴᱩ ᱪᱟᱞᱟᱣᱱᱟ ᱚᱸᱰᱮ ᱫᱚ ᱟᱰᱮ ᱯᱟᱥᱮ ᱦᱚᱲᱢᱟ ᱢᱮᱱᱟᱜ ᱠᱚᱣᱟ ᱥᱟᱺᱜᱤᱧ ᱠᱚᱨᱮᱱ ᱦᱚᱲ ᱜᱟᱹᱰᱤ ᱵᱷᱟᱲᱟ ᱠᱟᱛᱮᱫ ᱠᱚ ᱦᱤᱡᱩᱜᱼᱟ ᱱᱤᱭᱟᱹ ᱚᱱᱠᱟ ᱠᱚ ᱦᱩᱭᱩᱜᱼᱟ ᱚᱸᱰᱮ ᱟᱭᱢᱟ ᱨᱚᱠᱚᱢ ᱠᱤᱪᱷᱩ ᱡᱮ ᱚᱸᱰᱮ ᱢᱟ ᱡᱮ ᱦᱚᱲ ᱠᱚ ᱵᱚᱛᱚᱨᱚᱜᱼᱟ ᱡᱮ ᱩᱱᱠᱩ ᱠᱚ ᱵᱚᱸᱜᱟᱭ ᱜᱮᱭᱟ ᱚᱱᱠᱟ ᱜᱮᱠᱚ ᱢᱮᱱ ᱠᱟᱜᱼᱟ ᱥᱩᱛᱟᱹᱢ ᱫᱚ ᱦᱚᱲ ᱠᱚ ᱦᱤᱡᱩᱜᱚᱜᱼᱟ ᱟᱹᱰᱤ ᱜᱟᱱ ᱠᱚ ᱦᱤᱡᱩᱜᱼᱟ ᱟᱹᱰᱤ ᱜᱟᱱ ᱠᱚ ᱡᱮᱢᱚᱱ ᱟᱹᱰᱤᱜᱟᱱ ᱠᱚ ᱢᱮᱞᱟᱜᱼᱟ ᱠᱤᱱᱛᱩ ᱟᱞᱮ ᱠᱷᱚᱡ ᱫᱚ ᱱᱚᱝᱠᱟ ᱥᱟᱛ ᱥᱟᱛ ᱠᱤᱞᱳᱢᱤᱴᱟᱨ ᱦᱩᱭᱩᱜᱚᱜᱼᱟ ᱠᱤᱱᱛᱩ ᱱᱤᱛᱚᱜ ᱦᱚᱸ ᱡᱟ ᱡᱚᱢᱚᱠ ᱫᱷᱩᱢᱫᱷᱟᱢ ᱢᱮᱞᱟ ᱦᱩᱭᱩᱜ ᱠᱟᱱᱟ ᱠᱤᱱᱛᱩ ᱚᱱᱟ ᱢᱚᱱᱫᱤᱨ ᱚᱱᱟ ᱚᱱᱠᱟ ᱩᱱᱤ ᱥᱟᱸᱥᱠᱟᱹᱞᱤ ᱧᱮᱞ ᱞᱟᱹᱜᱤᱫ ᱫᱚ ᱱᱮᱛᱟᱨ ᱦᱚᱸ ᱟᱹᱰᱤ ᱩᱛᱥᱚᱵ ᱪᱟᱞᱟᱜ ᱠᱟᱱᱟ ᱟᱨ ᱛᱟᱦᱮᱱᱟ ᱩᱱᱤ ᱡᱚᱛᱚ ᱦᱚᱲᱤᱧ ᱵᱟᱲᱟᱭ ᱚᱪᱚᱭᱮᱫ ᱯᱮᱭᱟ